ᱟᱨ ᱯᱟᱸᱪ ᱯᱟᱸᱪ ᱩᱱᱤᱥᱚ ᱯᱟᱸᱪ ᱟᱨ ᱤᱧ ᱢᱮᱱᱮᱫ ᱢᱩᱪᱟᱹᱫ ᱨᱮ ᱯᱚᱫᱽᱨᱚ ᱮᱜᱟᱨᱚ ᱫᱩ ᱦᱟᱡᱟᱨ ᱱᱤᱭᱟᱹ ᱢᱟᱹᱦᱤᱛ ᱠᱚᱫᱚ ᱤᱧ ᱩᱭᱦᱟᱹᱨ ᱨᱮᱧ ᱫᱚᱦᱚ ᱟᱠᱟᱜᱼᱟ ᱡᱮ ᱢᱟ ᱞᱟᱹᱭ ᱫᱟᱲᱮᱭᱟᱜ ᱠᱟᱱᱟ